ᱮᱴᱟᱜ ᱯᱟᱹᱨᱥᱤ ᱠᱚᱣᱟᱜ ᱟᱨ ᱟᱵᱚᱣᱟᱜ ᱯᱟᱹᱨᱥᱤ ᱟᱵᱚᱣᱟᱜ ᱱᱚᱣᱟᱜᱮ ᱵᱷᱮᱜᱟᱨ ᱫᱚ ᱦᱩᱭᱩᱜ ᱠᱟᱱᱟ ᱩᱱᱠᱩ ᱫᱚ ᱢᱤᱫᱴᱟᱱ ᱵᱟᱨᱭᱟ ᱜᱮᱛᱟ ᱠᱚᱣᱟ ᱵᱷᱟᱥᱟ ᱟᱨ ᱟᱵᱚᱣᱟᱜ ᱫᱚ ᱟᱭᱢᱟ ᱜᱚᱴᱟᱝ ᱵᱚᱱ ᱞᱟᱹᱭᱟ ᱡᱩᱫᱤ ᱡᱟᱦᱟᱸᱭ ᱦᱚᱲᱮ ᱫᱩᱲᱩᱵ ᱟᱠᱟᱱᱟ ᱥᱮ ᱛᱤᱸᱜᱩ ᱟᱠᱟᱱᱟ ᱩᱱᱤ ᱦᱚᱵᱚᱱ ᱢᱮᱱᱟ ᱛᱤᱸᱜᱩ ᱟᱠᱟᱱᱟ ᱟᱨ ᱡᱩᱫᱤ ᱫᱩᱲᱩᱵ ᱠᱟᱱᱟ ᱩᱱᱤ ᱫᱚᱵᱚᱱ ᱢᱮᱱᱟ ᱫᱩᱲᱩᱵ ᱟᱠᱟᱱᱟᱭ ᱟᱨ ᱟᱨᱚ ᱱᱚᱣᱟᱫᱚ ᱵᱷᱮᱜᱟᱨ ᱫᱚ ᱢᱮᱱᱟᱜ ᱛᱟᱵᱚᱱᱟ ᱟᱵᱚᱫᱚ ᱡᱟᱦᱟᱸ ᱞᱮᱠᱟᱭ ᱫᱩᱲᱩᱵ ᱟᱠᱟᱱᱟ ᱚᱱᱠᱟ ᱜᱮᱵᱚᱱ ᱞᱟᱹᱭᱼᱟ ᱡᱩᱫᱤ ᱯᱟᱴ ᱜᱟᱱᱰᱚ ᱫᱩᱲᱩᱵ ᱠᱟᱱᱟ ᱯᱟᱴᱜᱟᱱᱰᱳ ᱜᱮᱵᱚᱱ ᱞᱟᱹᱭᱟ ᱡᱩᱫᱤ ᱪᱩᱢᱪᱩᱲᱩᱡ ᱮ ᱫᱩᱲᱩᱵ ᱟᱠᱟᱱᱟ ᱚᱱᱛᱮ ᱪᱩᱢᱪᱩᱲᱩᱡ ᱜᱮᱵᱚᱱ ᱞᱟᱹᱭᱟ ᱟᱨ ᱡᱚᱫᱤ ᱛᱤᱞᱡᱩ ᱠᱟᱛᱮᱜ ᱫᱩᱲᱩᱵ ᱟᱠᱟᱱᱟ ᱚᱱᱟᱦᱚᱸ ᱛᱤᱞᱡᱩ ᱜᱮᱵᱚᱱ ᱞᱟᱹᱭᱟ ᱟᱨ ᱡᱩᱫᱤ ᱱᱤᱝᱠᱟ ᱩᱠᱲᱩᱢ ᱠᱟᱛᱮᱜ ᱮ ᱫᱩᱲᱩᱵ ᱟᱠᱟᱱᱟ ᱚᱱᱟᱦᱚᱸ ᱵᱚᱱ ᱢᱮᱱᱟ ᱩᱠᱲᱩᱢ ᱟ ᱠᱟᱱᱟᱭ ᱟᱨ ᱫᱤᱠᱩ ᱫᱚ ᱚᱱᱠᱟ ᱫᱚ ᱵᱟᱝ ᱫᱩᱲᱩᱵ ᱟᱠᱟᱱᱟᱭ ᱢᱟᱱᱮ ᱵᱚᱥᱮᱪᱷᱮ ᱢᱤᱫᱴᱟᱝ ᱜᱮ ᱟᱨ ᱡᱩᱫᱤ ᱜᱤᱛᱤᱡ ᱟᱠᱟᱱᱟᱭ ᱚᱱᱛᱮ ᱦᱚᱸ ᱡᱮ ᱜᱷᱩᱟᱧᱪᱷᱮ ᱜᱷᱩᱢᱟᱧᱪᱷᱮ ᱢᱟᱱᱮ ᱡᱟᱹᱯᱤᱫ ᱠᱟᱜ ᱨᱮᱦᱚᱸᱭ ᱵᱟᱝ ᱟᱨ ᱵᱟᱭ ᱡᱟᱹᱯᱤᱫ ᱠᱟᱜ ᱨᱮᱦᱚᱸ ᱜᱤᱛᱤᱡ ᱠᱟᱱᱟᱭ ᱢᱟᱱᱮ ᱜᱷᱩᱢᱟᱧᱪᱷᱮ ᱟᱵᱚ ᱫᱚ ᱵᱟᱝ ᱜᱤᱛᱤᱡ ᱠᱟᱱᱟᱭ ᱟᱨ ᱱᱚᱸᱰᱮᱜᱮ ᱵᱷᱮᱜᱟᱨ ᱛᱟᱵᱚᱱ ᱫᱚ ᱟᱵᱚ ᱫᱚᱵᱚᱱ ᱢᱮᱱᱟ ᱜᱤᱛᱤᱡ ᱟᱠᱟᱱᱟᱭ ᱵᱟᱭ ᱡᱟᱹᱯᱤᱫ ᱠᱟᱜ ᱨᱮᱦᱚᱸ ᱵᱚᱱ ᱢᱮᱱᱟ ᱜᱛᱤᱡ ᱟᱠᱟᱱᱟᱭ ᱡᱩᱫᱤ ᱡᱟᱹᱯᱤᱫ ᱠᱮᱫᱟᱭ ᱛᱟᱦᱚᱞᱮ ᱠᱷᱟᱡ ᱵᱚᱱ ᱢᱮᱱᱟ ᱡᱟᱹᱯᱤᱫ ᱟᱠᱟᱫᱟᱭ ᱩᱱᱠᱩ ᱫᱚ ᱜᱤᱛᱤᱡ ᱟᱠᱟᱱᱟᱭ ᱚᱱᱟ ᱜᱮᱠᱚ ᱢᱮᱱᱟ ᱡᱮ ᱜᱷᱩᱢᱟᱧᱪᱷᱮ ᱤᱱᱟᱹᱛᱮ ᱵᱮᱸᱜᱮᱫ ᱜᱮᱭ ᱛᱟᱦᱮᱱ ᱨᱮᱦᱚᱸ ᱜᱷᱩᱢᱟᱧᱪᱷᱮ ᱟᱨ ᱡᱟᱹᱯᱤᱫ ᱛᱟᱦᱮᱱ ᱨᱮᱦᱚᱸᱭ ᱜᱷᱩᱢᱟᱧᱪᱷᱮ ᱟᱨ ᱟᱵᱚᱫᱚ ᱵᱟᱝᱟ ᱟᱵᱚᱫᱚ ᱱᱚᱸᱰᱮᱜᱮ ᱵᱷᱮᱜᱟᱨ ᱦᱩᱭᱩᱜ ᱛᱟᱵᱚᱱᱟ ᱜᱤᱛᱤᱡ ᱟᱠᱟᱱᱟᱭ ᱢᱮᱱᱠᱷᱟᱡ ᱫᱚ ᱜᱤᱛᱤᱡ ᱜᱮ ᱟᱨ ᱡᱟᱹᱯᱤᱫ ᱠᱮᱫᱟᱭ ᱢᱮᱛᱟᱭᱟᱵᱚᱱ ᱡᱟᱹᱯᱤᱫ ᱠᱮᱫᱟᱭ ᱜᱤᱛᱤᱡ ᱠᱟᱱ ᱨᱮᱦᱚᱸᱭ ᱢᱮᱛᱟᱭᱟᱵᱚᱱ ᱡᱟᱹᱯᱤᱫ ᱠᱮᱫᱟᱭ ᱦᱮᱸ ᱱᱤᱝᱠᱟᱹ ᱟᱨ ᱰᱝᱨᱤ ᱠᱚᱦᱚᱸ ᱥᱮ ᱠᱟᱲᱟ ᱠᱚᱦᱚᱸ ᱡᱩᱫᱤ ᱵᱩᱨᱩᱢ ᱟᱠᱟᱱᱟᱭ ᱩᱱᱤ ᱫᱚᱵᱚᱱ ᱢᱮᱱᱟ ᱵᱩᱨᱩᱢ ᱟᱠᱟᱱᱟ ᱟᱨ ᱫᱤᱠᱩ ᱫᱚ ᱚᱱᱠᱟᱫᱚ ᱵᱟᱝᱟ ᱩᱱᱠᱩ ᱫᱚᱠᱚ ᱢᱮᱱᱟ ᱵᱚᱥᱮᱪᱷᱮ ᱤᱱᱟᱹᱜ ᱛᱮ ᱤᱱᱠᱟᱹᱜᱮ ᱩᱱᱠᱩᱣᱟᱜ ᱚᱱᱠᱟᱜᱮ ᱩᱱᱠᱩᱣᱟᱜ ᱟᱵᱚᱣᱟᱜ ᱵᱷᱟᱥᱟ ᱫᱚ ᱤᱱᱠᱟᱹ ᱵᱷᱮᱜᱟᱨ ᱜᱮᱛᱟᱵᱚᱱᱟ ᱟᱵᱚ ᱫᱚ ᱠᱤᱪᱷᱩ ᱟᱵᱚᱣᱟᱜ ᱵᱷᱟᱥᱟ ᱫᱚ ᱠᱟᱹᱴᱤᱡ ᱥᱟᱸᱜᱮ ᱧᱚᱜ ᱢᱮᱱᱟᱜ ᱛᱟᱵᱚᱱᱟ ᱚᱱᱟ ᱤᱱᱠᱷᱟᱹᱛᱮ ᱩᱱᱠᱩ ᱥᱟᱞᱟᱜ ᱫᱚ ᱵᱟᱝ ᱡᱚᱲᱚᱜᱼᱟ